ᱦᱮᱸ ᱟᱹᱞᱤᱧ ᱥᱮᱬᱟ ᱥᱮᱬᱟ ᱟᱦᱟᱨ ᱠᱚᱨᱮ ᱚᱱᱠᱟ ᱡᱚᱴᱟᱣ ᱠᱚ ᱥᱟᱞᱟᱜ ᱠᱷᱤᱞᱰᱩ ᱦᱮᱯᱨᱟᱣ ᱡᱟᱦᱟᱸ ᱠᱚ ᱞᱟᱹᱭᱟ ᱦᱳᱭ ᱩᱱᱩᱢ ᱮᱱᱮᱡ ᱨᱮᱱᱟᱜ ᱯᱟᱭᱨᱟᱛᱮ ᱫᱟᱜ ᱵᱷᱤᱛᱤᱨ ᱛᱮ ᱚᱱᱠᱟ ᱮᱱᱮᱡ ᱟᱞᱮ ᱚᱠᱚᱭ ᱛᱤᱱᱟᱹᱜ ᱡᱮᱹᱞᱮᱹᱧ ᱛᱤᱱᱟᱹᱜ ᱜᱷᱟᱹᱲᱤᱠ ᱨᱮᱵᱚᱱ ᱥᱮᱱ ᱫᱟᱲᱮᱭᱟᱜ ᱠᱟᱱᱟ ᱚᱱᱠᱟ ᱟᱨ ᱚᱠᱚᱭ ᱞᱚᱜᱚᱱ ᱵᱚᱱ ᱯᱟᱨᱚᱢ ᱫᱟᱲᱮᱭᱟᱜᱼᱟ ᱚᱱᱟᱦᱚᱸ ᱟᱫᱚ ᱚᱱᱠᱟ ᱠᱟᱛᱮᱫ ᱡᱚᱴᱟᱣ ᱦᱚᱸ ᱟᱨ ᱵᱟᱝᱠᱷᱟᱱ ᱫᱚ ᱟᱹᱞᱤᱧ ᱦᱚᱸ ᱚᱱᱠᱟ ᱯᱟᱭᱨᱟ ᱥᱚᱢᱚᱭ ᱛᱤ ᱚᱱᱟ ᱢᱚᱠᱟ ᱠᱚᱨᱮᱞᱤᱧ ᱯᱩᱴᱩᱨ ᱵᱟᱡᱟᱣ ᱢᱟ ᱜᱷᱟᱣ ᱵᱟᱲᱟ ᱟᱠᱟᱱᱟ ᱟᱫᱚ ᱚᱱᱟ ᱠᱚ ᱞᱟᱹᱜᱤᱫ ᱛᱮᱫᱚ ᱢᱟᱱᱮ ᱨᱟᱱ ᱠᱚᱦᱚᱸ ᱞᱟᱜᱟᱣ ᱵᱟᱲᱟᱭᱟ ᱚᱱᱠᱟ ᱠᱟᱛᱮᱫ ᱵᱮᱥᱼᱟ ᱟᱨ ᱜᱟᱰᱟ ᱠᱚᱨᱮᱦᱚᱸ ᱜᱟᱛᱮ ᱠᱚ ᱥᱟᱞᱟᱜ ᱜᱮ ᱯᱟᱭᱨᱟ ᱮᱱᱮᱡ ᱟᱞᱮ ᱟᱨ ᱯᱟᱭᱨᱟᱜ ᱟᱞᱮ ᱚᱠᱚᱭ ᱛᱤᱱᱟᱹᱜ ᱡᱮᱹᱞᱮᱹᱧ ᱵᱚᱱ ᱪᱟᱞᱟᱣ ᱫᱟᱲᱮᱭᱟᱜ ᱠᱟᱱᱟ ᱟᱨ ᱢᱤᱢᱤᱫᱴᱤᱡ ᱫᱚ ᱚᱱᱮᱧ ᱢᱮᱱ ᱟᱠᱟᱫ ᱚᱱᱠᱟ ᱛᱮᱢᱟ ᱟᱨᱠᱤ ᱵᱩᱡᱷᱟᱹᱜᱼᱟ ᱥᱟᱸᱦᱮᱫ ᱦᱚᱸ ᱵᱚᱱᱫᱚᱜᱼᱟ ᱡᱟᱸᱜᱟ ᱦᱚᱸ ᱯᱟᱥᱠᱟ ᱯᱟᱥᱠᱟ ᱛᱮᱦᱚᱸ ᱞᱟᱸᱜᱟ ᱦᱩᱭᱩᱜᱼᱟ ᱮᱱᱠᱷᱟᱱ ᱟᱛᱨᱟ ᱨᱮᱦᱚᱸ ᱵᱩᱴᱟᱹ ᱩᱰᱩᱠ ᱦᱩᱭᱩᱜ ᱜᱮᱭᱟ ᱟᱹᱰᱤ ᱦᱟᱨᱠᱮᱛ ᱜᱮᱭᱟ ᱯᱟᱭᱨᱟᱜ ᱦᱚᱸ ᱟᱨ ᱡᱟᱦᱟᱸᱭ ᱥᱟᱦᱮᱸᱫᱼᱮ ᱵᱚᱱᱫᱚ ᱫᱟᱲᱮᱭᱟᱜᱼᱟ ᱟᱹᱰᱤ ᱜᱷᱟᱹᱲᱤᱠ ᱩᱱᱤ ᱫᱚ ᱟᱹᱰᱤ ᱡᱤᱞᱤᱧᱜᱮ ᱯᱟᱭᱨᱟ ᱫᱟᱲᱮᱭᱟᱜᱼᱟᱭ ᱟᱨ ᱩᱱᱠᱩ ᱠᱚᱫᱚ ᱱᱚᱝᱠᱟ ᱡᱟᱦᱟᱸ ᱠᱚᱨᱮ ᱦᱮᱯᱨᱟᱣ ᱠᱚ ᱦᱩᱭᱩᱜᱼᱟ ᱚᱱᱟ ᱠᱚᱨᱮ ᱦᱚᱸ ᱦᱮᱯᱨᱟᱣ ᱨᱮ ᱫᱟᱲᱮᱭᱟᱜᱼᱟᱭ